ᱱᱚᱣᱟ ᱨᱮᱭᱟᱜ ᱞᱟᱹᱱᱟᱹᱭ ᱞᱮᱠᱟᱛᱮ ᱜᱟᱱᱚᱜᱼᱟ ᱱᱤᱛᱳᱜ ᱧᱮᱞᱚᱜ ᱠᱟᱱᱟ ᱫᱟᱜ ᱪᱷᱟᱲᱟ ᱟᱵᱚᱣᱟᱜ ᱵᱟᱝ ᱪᱟᱞᱟᱜᱼᱟ ᱥᱮ ᱫᱟᱜ ᱪᱷᱟᱲᱟ ᱡᱮᱠᱳᱱᱳ ᱡᱤᱵᱼᱡᱤᱭᱟᱹᱞᱤ ᱵᱟᱝᱠᱚ ᱵᱟᱧᱪᱟᱣ ᱛᱟᱦᱮᱸ ᱫᱟᱲᱮᱭᱟᱜᱼᱟ ᱯᱚᱨᱤᱵᱟᱨ ᱥᱮ ᱜᱷᱟᱸᱨᱚᱡᱽ ᱨᱮ ᱫᱟᱜ ᱨᱮᱭᱟᱜ ᱞᱟᱹᱠᱛᱤ ᱥᱮ ᱦᱩᱱᱟᱹᱨ ᱥᱟᱢᱟᱱ ᱞᱮᱠᱟᱛᱮ ᱱᱤᱛᱳᱜ ᱞᱟᱹᱭ ᱜᱟᱱᱚᱜᱼᱟ ᱥᱮᱛᱟᱜ ᱛᱚᱨᱟ ᱠᱷᱚᱱ ᱫᱟᱜ ᱥᱮ ᱟᱵᱩᱠ ᱢᱟᱡᱟᱣ ᱵᱨᱟᱥ ᱡᱮᱠᱳᱱᱳ ᱵᱤᱥᱚᱭ ᱨᱮ ᱢᱟᱱᱮ ᱫᱟᱜ ᱫᱚ ᱟᱹᱰᱤ ᱜᱮ ᱞᱟᱹᱠᱛᱤ ᱫᱟᱜ ᱪᱷᱟᱲᱟ ᱪᱮᱫᱜᱮ ᱵᱟᱭ ᱦᱩᱭᱩᱜᱼᱟ ᱟᱫᱚ ᱥᱮᱫᱟᱭ ᱫᱚ ᱚᱱᱟ ᱴᱩᱢᱟᱹᱝ ᱯᱟᱛᱱᱟ ᱛᱟᱨᱯᱚᱨ ᱮᱸᱜ ᱱᱚᱣᱟ ᱠᱚ ᱴᱚᱯ ᱥᱮ ᱵᱟᱞᱛᱤ ᱱᱮᱛᱟᱨ ᱫᱚ ᱵᱟᱞᱛᱤ ᱦᱩᱭ ᱟᱠᱟᱱᱟ ᱥᱮ ᱴᱤᱭᱩᱵᱚᱭᱮᱞ ᱦᱩᱭ ᱠᱟᱛᱮ ᱫᱟᱜ ᱫᱚᱦᱚ ᱞᱟᱹᱜᱤᱫ ᱱᱟᱱᱟ ᱡᱤᱱᱤᱥ ᱱᱮᱛᱟᱨ ᱫᱚ ᱵᱟᱡᱟᱨ ᱠᱷᱚᱱ ᱦᱚᱸ ᱧᱟᱢᱚᱜ ᱠᱟᱱᱟ ᱟᱫᱚ ᱚᱱᱟ ᱫᱟᱜ ᱢᱤᱫᱴᱮᱱ ᱜᱷᱟᱸᱨᱚᱡᱽ ᱨᱮ ᱵᱮᱵᱚᱦᱟᱨ ᱞᱟᱹᱜᱤᱫ ᱛᱮ ᱥᱴᱚᱠ ᱫᱚᱦᱚ ᱞᱟᱹᱜᱤᱫ ᱜᱚᱭᱨᱟ ᱛᱟᱯᱚᱨᱮ ᱵᱟᱞᱛᱤ ᱮᱢᱟᱱᱼᱮᱢᱟᱱ ᱥᱟᱢᱟᱱ ᱫᱚ ᱞᱟᱹᱠᱛᱤᱭᱟᱱ ᱜᱮᱭᱟ ᱟᱫᱚ ᱱᱤᱛᱳᱜ ᱡᱩᱜᱽ ᱨᱮᱫᱚ ᱧᱮᱞᱚᱜ ᱠᱟᱱᱟ ᱱᱟᱱᱟᱨᱚᱠᱚᱢ ᱴᱟᱭᱤᱢ ᱠᱚᱞ ᱥᱮ ᱴᱤᱭᱩ ᱥᱚᱡᱚᱞ ᱫᱷᱟᱨᱟ ᱡᱮᱠᱳᱱᱳ ᱥᱚᱨᱠᱟᱨᱟᱜ ᱱᱟᱱᱟ ᱨᱚᱠᱚᱢ ᱫᱟᱜ ᱵᱮᱵᱚᱦᱟᱨ ᱯᱨᱚᱠᱞᱚᱯᱚ ᱦᱩᱭ ᱟᱠᱟᱱ ᱛᱮ ᱱᱤᱛᱳᱜ ᱫᱚ ᱞᱟᱹᱴᱩᱼᱞᱟᱹᱴᱩ ᱴᱮᱝᱠ ᱦᱚᱸ ᱠᱚ ᱵᱮᱵᱚᱦᱟᱨ ᱮᱫᱟ ᱟᱫᱚ ᱚᱱᱠᱟᱞᱮᱠᱟ ᱛᱮᱜᱮ ᱱᱤᱛᱳᱜ ᱫᱟᱜ ᱢᱤᱫᱴᱮᱱ ᱜᱷᱟᱸᱨᱚᱡᱽ ᱨᱮ ᱵᱮᱵᱚᱦᱟᱨ ᱞᱟᱹᱜᱚᱫ ᱛᱮ ᱚᱱᱟ ᱥᱟᱢᱟᱱ ᱫᱚ ᱜᱚᱭᱨᱟ ᱯᱟᱛᱱᱟ ᱥᱮ ᱰᱨᱟᱢ ᱵᱟᱞᱛᱤ ᱱᱚᱣᱟ ᱠᱚ ᱵᱮᱵᱚᱦᱟᱨ ᱦᱩᱭᱩᱜᱼᱟ